ᱡᱚᱦᱟᱨ ᱜᱮ ᱜᱚᱝᱠᱮ ᱤᱧ ᱵᱳᱞᱯᱩᱨ ᱠᱷᱚᱱᱟᱜ ᱤᱧ ᱞᱟᱹᱭ ᱮᱫᱟ ᱤᱧ ᱪᱟᱞᱟᱣᱮᱱ ᱥᱚᱢᱵᱟᱨ ᱦᱤᱞᱳᱜ ᱯᱚᱪᱤᱥ ᱛᱟᱨᱤᱠ ᱛᱟᱦᱮᱸ ᱠᱟᱱᱟ ᱮᱱᱦᱤᱞᱳᱜ ᱢᱤᱫᱴᱮᱱ ᱟᱝᱨᱚᱵ ᱤᱧ ᱚᱰᱟᱨ ᱞᱮᱫᱟ ᱟᱯᱮᱭᱟᱜ ᱥᱟᱭᱤᱴ ᱠᱷᱚᱱᱟᱜ ᱛᱚ ᱢᱮᱱᱠᱷᱟᱱ ᱤᱧᱟᱹᱜ ᱯᱚᱭᱥᱟ ᱡᱟᱦᱟᱸᱴᱟᱜ ᱯᱮᱢᱮᱸᱴ ᱛᱟᱦᱮᱸᱠᱟᱱ ᱚᱱᱟ ᱫᱚᱧ ᱮᱢ ᱠᱮᱫᱟ ᱡᱟᱦᱟᱱᱟᱜ ᱮᱴᱠᱮ ᱴᱚᱬᱮ ᱠᱷᱟᱹᱛᱤᱨ ᱛᱮ ᱯᱟᱥᱮ ᱟᱯᱮ ᱴᱷᱮᱡ ᱚᱱᱟ ᱯᱮᱢᱮᱸᱴ ᱵᱟᱝ ᱪᱟᱞᱟᱣ ᱟᱠᱟᱱᱟ ᱫᱟᱭᱟ ᱠᱟᱛᱮᱫ ᱟᱯᱮ ᱚᱱᱟ ᱪᱮᱫ ᱮᱴᱠᱮ ᱴᱚᱬᱮ ᱦᱩᱭ ᱟᱠᱟᱱ ᱛᱤᱧᱟ ᱚᱱᱟ ᱛᱷᱚᱲᱟ ᱨᱤᱡᱮᱱ ᱞᱟᱹᱭ ᱟᱹᱧ ᱯᱮ ᱟᱨ ᱚᱱᱟ ᱠᱚ ᱧᱮᱞ ᱠᱟᱛᱮᱫ ᱡᱟᱛᱮ ᱟᱯᱮᱴᱷᱮᱱ ᱚᱱᱟ ᱯᱮᱢᱮᱸᱴ ᱪᱟᱞᱟᱜ ᱟᱨ ᱟᱹᱰᱤ ᱩᱥᱟᱹᱨᱟᱜᱮ ᱡᱟᱛᱮ ᱤᱧᱟᱹ ᱚᱱᱟ ᱯᱨᱳᱰᱟᱠᱴ ᱤᱧᱤᱧ ᱧᱟᱢ